ᱟᱞᱮ ᱫᱚ ᱥᱨᱟᱵᱚᱱ ᱢᱟᱥ ᱦᱩᱲᱩ ᱞᱮ ᱨᱚᱦᱚᱭᱟ ᱦᱩᱲᱩ ᱨᱚᱦᱚᱭ ᱠᱟᱛᱮ ᱞᱮ ᱦᱮᱲᱦᱮᱫᱟ ᱦᱮᱲᱦᱮᱫ ᱠᱟᱛᱮ ᱟᱸᱜᱷᱟᱬ ᱢᱟᱥ ᱞᱮ ᱜᱮᱫᱟ ᱚᱱᱟ ᱠᱚ ᱜᱮᱫ ᱪᱟᱵᱟ ᱵᱟᱲᱟ ᱠᱟᱛᱮ ᱨᱟᱠᱟᱵᱟᱞᱮ ᱫᱟᱞᱟᱞᱮ ᱫᱟᱞ ᱠᱟᱛᱮ ᱞᱮ ᱢᱩᱨᱟᱹᱭ ᱠᱟᱜᱼᱟ ᱚᱱᱟ ᱵᱟᱫᱽ ᱨᱮᱦᱚᱸ ᱟᱨᱚᱼᱟᱨᱚ ᱟᱭᱢᱟ ᱠᱤᱪᱷᱩ ᱞᱮ ᱪᱟᱥᱟ ᱡᱮᱢᱚᱱ ᱛᱩᱲᱤ ᱟᱹᱞᱩ ᱛᱩᱲᱤ ᱫᱚᱞᱮ ᱪᱟᱥᱟ ᱚᱱᱟ ᱵᱚᱨᱥᱟ ᱦᱩᱲᱩ ᱜᱮᱫ ᱨᱟᱠᱟᱵ ᱠᱟᱛᱮ ᱛᱩᱲᱤ ᱫᱚᱞᱮ ᱮᱨᱟ ᱯᱨᱚᱛᱷᱚᱢ ᱫᱚᱞᱮ ᱮᱨ ᱠᱮᱫ ᱜᱮ ᱛᱟᱨᱯᱚᱨ ᱞᱮ ᱡᱷᱤᱴᱟᱹᱱ ᱠᱮᱫ ᱜᱮ ᱟᱨ ᱟᱹᱞᱩ ᱫᱚ ᱯᱨᱚᱛᱷᱚᱢ ᱨᱮ ᱦᱟᱥᱟ ᱞᱮ ᱢᱚᱸᱡᱽ ᱛᱮᱞᱮ ᱥᱤ ᱜᱩᱸᱰᱟᱹ ᱠᱮᱫ ᱜᱮ ᱟᱫᱚ ᱡᱚᱨᱟ ᱠᱚᱞᱮ ᱮᱨ ᱠᱮᱫ ᱜᱮ ᱡᱚᱨᱟ ᱠᱚ ᱮᱨ ᱠᱟᱛᱮ ᱟᱫᱚ ᱟᱹᱞᱩ ᱠᱚᱞᱮ ᱨᱚᱦᱚᱭᱟ ᱨᱚᱦᱚᱭ ᱠᱟᱛᱮ ᱞᱮ ᱫᱟᱜᱼᱟᱜᱼᱟ ᱫᱟᱜ ᱠᱟᱛᱮ ᱫᱚ ᱟᱵᱟᱨ ᱞᱮ ᱦᱟᱥᱟᱣᱟᱜᱼᱟ ᱟᱫᱚ ᱟᱞᱩ ᱞᱮ ᱞᱟ ᱠᱮᱫ ᱜᱮ